ᱤᱧ ᱫᱚ ᱡᱚᱛᱚᱠᱷᱚᱱ ᱵᱮᱥᱤ ᱫᱚ ᱡᱤᱞ ᱩᱛᱩᱧ ᱠᱩᱥᱤᱭᱟᱜ ᱛᱟᱦᱮᱱᱟ ᱚᱱᱟᱫᱚ ᱪᱤᱠᱟᱹᱛᱮᱥᱮ ᱵᱷᱟᱜᱮ ᱧᱚᱜ ᱴᱮᱥᱴ ᱩᱛᱩ ᱫᱟᱲᱮᱜ ᱞᱮᱠᱷᱟᱱ ᱫᱚ ᱴᱮᱥᱴ ᱵᱩᱡᱷᱟᱹᱜᱼᱟ ᱚᱱᱟᱜᱮ ᱟᱫᱚ ᱪᱮᱫ ᱟᱫᱚ ᱯᱨᱚᱛᱷᱚᱢ ᱫᱚ ᱠᱚᱲᱦᱟ ᱠᱚᱢ ᱪᱚᱱᱫᱟ ᱠᱮᱫᱟ ᱵᱟ ᱡᱤᱞ ᱮᱢ ᱜᱮᱛ ᱠᱮᱫᱟ ᱛᱟᱨᱯᱚᱨ ᱠᱚᱲᱦᱟᱢ ᱪᱚᱱᱫᱟ ᱠᱮᱫᱟ ᱟᱫᱟ ᱨᱚᱥᱩᱱ ᱠᱚ ᱠᱚᱴᱮᱡ ᱞᱟᱜᱟᱜᱼᱟ ᱚᱱᱟᱠᱚ ᱠᱚᱴᱮᱡ ᱦᱩᱭᱩᱜᱼᱟ ᱛᱟᱨᱯᱚᱨ ᱚᱱᱟ ᱞᱟᱦᱟᱢ ᱵᱷᱟᱹᱡᱤ ᱠᱮᱫᱟ ᱡᱤᱞ ᱟᱹᱨᱩᱵ ᱠᱟᱛᱮ ᱚᱱᱟ ᱵᱷᱟᱹᱡᱤ ᱯᱚᱨᱮ ᱡᱤᱞ ᱮᱢ ᱠᱷᱟᱡᱚ ᱠᱮᱫᱟ ᱛᱟᱨᱯᱚᱨ ᱚᱱᱟ ᱵᱷᱟᱹᱡᱤᱜᱼᱟ ᱛᱟᱨᱯᱚᱨ ᱫᱚ ᱥᱟᱥᱟᱝ ᱜᱩᱰᱟᱹ ᱡᱤᱨᱟᱹ ᱜᱩᱰᱟᱹ ᱠᱚ ᱞᱟᱜᱟᱜᱼᱟ ᱚᱱᱟᱯᱚᱨ ᱟᱨᱚ ᱤᱱᱟᱹ ᱤᱥᱤᱱ ᱥᱟᱹᱛ ᱞᱮᱱᱠᱷᱟᱱ ᱫᱚ ᱛᱤᱱᱟᱹᱜ ᱜᱟᱱ ᱟᱯᱮ ᱚᱲᱟᱜ ᱦᱚᱲ ᱯᱚᱨᱤᱵᱟᱨ ᱠᱩᱞᱟᱹᱜᱼᱟ ᱤᱱᱟᱹᱜ ᱨᱟᱥᱮᱭᱟᱮᱫᱟ ᱛᱟᱨᱯᱚᱨ ᱚᱱᱟ ᱟᱬᱜᱚ ᱢᱟᱲᱟᱝ ᱨᱮ ᱫᱷᱚᱱᱤᱭᱟᱹ ᱞᱟᱜᱟᱣ ᱞᱮᱱᱠᱷᱟᱱ ᱟᱹᱰᱤ ᱴᱮᱥᱴᱧᱚᱜ ᱟᱨᱚ ᱵᱩᱡᱩᱜᱼᱟ ᱤᱱᱟᱹᱜᱤᱧ ᱠᱩᱥᱤᱭᱟᱜ ᱛᱟᱦᱮᱱᱟ ᱟᱫᱚ